ᱱᱚᱣᱟ ᱡᱷᱟᱲᱜᱨᱟᱢ ᱦᱚᱱᱚᱛ ᱨᱮ ᱞᱟᱹᱠᱛᱤᱭᱟᱱ ᱛᱷᱟᱹᱱᱤᱛ ᱢᱤᱰᱤᱭᱟ ᱠᱚᱫᱚ ᱢᱮᱱᱟᱜ ᱠᱚᱜᱮᱭᱟ ᱱᱤᱛᱚᱜ ᱟᱵᱚ ᱥᱟᱱᱛᱟᱲᱤ ᱞᱮᱠᱟᱛᱮ ᱱᱤᱛᱚᱜ ᱤᱭᱩᱴᱩᱵᱽ ᱨᱮ ᱪᱟᱹᱭ ᱪᱟᱢᱯᱟ ᱪᱮᱱᱮᱞ ᱥᱮ ᱥᱟᱱᱛᱟᱲ ᱫᱤᱥᱚᱢ ᱴᱤᱵᱷᱤ ᱥᱮ ᱴᱤᱵᱷᱤ ᱫᱤᱥᱚᱢ ᱱᱚᱝᱠᱟ ᱞᱮᱠᱟ ᱟᱭᱢᱟ ᱪᱮᱱᱮᱞ ᱫᱟᱨᱟᱭᱛᱮ ᱱᱚᱣᱟ ᱱᱚᱣᱟ ᱡᱷᱟᱲᱜᱨᱟᱢ ᱦᱚᱱᱚᱛ ᱵᱩᱜᱤ ᱵᱟᱹᱲᱤᱡ ᱰᱚᱜᱚᱨ ᱠᱚ ᱩᱪᱷᱟᱹᱱᱚᱜ ᱠᱟᱱᱟ ᱟᱨ ᱱᱚᱣᱟ ᱵᱩᱜᱤ ᱵᱟᱹᱲᱤᱡ ᱚᱱᱟ ᱩᱪᱷᱟᱹᱱ ᱛᱟᱞᱟ ᱛᱮᱜᱮ ᱱᱚᱣᱟ ᱤᱭᱩᱴᱩᱵᱽ ᱛᱟᱞᱟ ᱛᱮᱜᱮ ᱩᱪᱷᱟᱹᱱ ᱛᱟᱞᱟ ᱛᱮᱜᱮ ᱵᱟᱲᱟᱭ ᱧᱟᱢ ᱫᱟᱠᱚ ᱟᱨ ᱚᱱᱠᱟ ᱞᱮᱠᱟ ᱛᱮᱜᱮ ᱱᱩᱠᱩ ᱱᱚᱣᱟ ᱴᱚᱴᱷᱟ ᱠᱚᱨᱮᱱ ᱥᱟᱱᱟᱢ ᱠᱷᱮᱨᱣᱟᱞ ᱠᱚ ᱥᱟᱱᱟᱢ ᱦᱚᱲ ᱠᱚ ᱚᱱᱟᱠᱚ ᱵᱟᱰᱟᱭ ᱧᱟᱢ ᱫᱟᱲᱮᱭᱟᱜ ᱠᱟᱱᱟ ᱚᱱᱠᱟ ᱞᱮᱠᱟ ᱛᱮᱜᱮ ᱚᱱᱟ ᱠᱷᱚᱵᱚᱨ ᱫᱚ ᱩᱪᱷᱟᱹᱱᱚᱜ ᱠᱟᱱᱟ ᱟᱨ ᱩᱱᱠᱩ ᱚᱱᱟ ᱞᱮᱠᱟ ᱛᱮᱜᱮ ᱩᱱᱠᱩ ᱫᱚᱠᱚ ᱡᱚᱯᱲᱟᱣᱚᱜ ᱠᱟᱱᱟ ᱟᱨ ᱚᱱᱠᱟ ᱞᱮᱠᱟ ᱛᱮᱜᱮ ᱱᱚᱣᱟ ᱰᱚᱜᱚᱨ ᱯᱟᱥᱱᱟᱣ ᱨᱮᱭᱟᱜ ᱞᱟᱹᱠᱛᱤ ᱦᱚᱸ ᱠᱟᱱ ᱜᱮᱭᱟ ᱱᱤᱛᱚᱜ ᱫᱚ ᱟᱵᱚ ᱥᱟᱱᱛᱟᱲ ᱠᱚᱣᱟᱜ ᱟᱢᱫᱟ ᱩᱥᱛᱟᱹᱡ ᱤᱭᱩᱴᱩᱵᱽ ᱪᱮᱱᱮᱞ ᱠᱚ ᱛᱮᱭᱟᱨ ᱠᱟᱱᱟ ᱚᱱᱠᱟ ᱞᱮᱠᱟᱛᱮ ᱱᱚᱣᱟ ᱡᱷᱟᱲᱜᱨᱟᱢ ᱦᱚᱱᱚᱛ ᱨᱮᱭᱟᱜ ᱵᱩᱜᱤ ᱵᱟᱹᱲᱤᱡ ᱠᱷᱚᱵᱚᱨ ᱫᱚ ᱵᱟᱲᱟᱭ ᱧᱟᱢᱚᱜ ᱠᱟᱱ ᱜᱮᱭᱟ